ᱟᱞᱮ ᱱᱚᱣᱟ ᱠᱚᱨᱮ ᱥᱚᱦᱚᱨ ᱡᱟᱭᱜᱟ ᱨᱮ ᱥᱤᱫᱩᱼᱠᱟᱹᱱᱩ ᱢᱟᱴᱷᱨᱮ ᱢᱤᱫᱴᱮᱡ ᱯᱨᱳᱜᱽᱨᱟᱢ ᱦᱩᱭ ᱞᱮᱱᱟ ᱚᱱᱟ ᱯᱨᱳᱜᱽᱨᱟᱢ ᱨᱮ ᱟᱹᱰᱤᱜᱟᱱ ᱦᱚᱲ ᱠᱚ ᱡᱟᱣᱨᱟ ᱞᱮᱱᱟ ᱟᱨ ᱮᱱᱮᱡ ᱥᱮᱨᱮᱧ ᱦᱚᱸ ᱦᱩᱭ ᱞᱮᱱᱟ ᱱᱚᱣᱟ ᱮᱱᱮᱡ ᱥᱮᱨᱮᱧ ᱵᱷᱤᱛᱨᱤ ᱨᱮ ᱛᱚᱵᱮ ᱞᱟᱝᱛᱤᱛᱤ ᱠᱤᱥᱠᱩ ᱟᱹᱰᱤ ᱱᱟᱯᱟᱭ ᱜᱮᱭ ᱥᱮᱨᱮᱧ ᱞᱮᱫᱟ ᱟᱨ ᱡᱚᱛᱚ ᱦᱚᱲ ᱠᱚ ᱢᱟᱱᱟᱣ ᱠᱮᱫᱮᱭᱟ ᱟᱨ ᱫᱤᱥᱚᱢ ᱨᱮᱱ ᱦᱚᱸᱠᱚ ᱢᱟᱱᱟᱣ ᱮᱭᱟ ᱩᱱᱤᱭᱟᱜ ᱮᱱᱮᱡ ᱥᱮᱨᱮᱧ ᱫᱚᱝ ᱞᱟᱸᱜᱽᱲᱮ ᱵᱟᱦᱟ ᱥᱚᱨᱦᱟᱭ ᱟᱹᱰᱤ ᱱᱟᱯᱟᱭᱮ ᱟᱲᱟᱝᱟ ᱚᱱᱟ ᱠᱷᱟᱹᱛᱤᱨ ᱡᱚᱛᱚ ᱦᱚᱲᱜᱮ ᱟᱹᱰᱤ ᱛᱮᱫ ᱠᱚ ᱢᱟᱱᱟᱣ ᱮᱭᱟ